ᱠᱩᱱᱟᱹᱢᱤ ᱪᱟᱸᱫᱚ ᱜᱟᱱᱦᱟᱜᱼᱟᱭ ᱜᱟᱱᱦᱟᱣ ᱵᱮᱲᱟ ᱨᱮᱫᱚ ᱧᱩᱛᱟᱹᱛ ᱜᱮ ᱦᱤᱡᱩᱜᱼᱟ

ᱛᱟᱨᱟ ᱯᱟᱦᱴᱟ ᱫᱚ ᱵᱟᱹᱭ ᱵᱟᱹᱭ ᱛᱮ ᱩᱱᱤ ᱫᱚ ᱦᱮᱸᱫᱮ ᱜᱮ ᱮᱥᱮᱫ ᱤᱫᱤᱭᱮᱭᱟ ᱮᱸᱥᱮᱫᱚᱜᱼᱟᱭ ᱟᱨ ᱚᱱᱟᱢ ᱛᱤᱨᱮ ᱟᱵᱚ ᱟᱹᱰᱤᱜᱟᱱ ᱠᱟᱹᱢᱤ ᱠᱚ ᱵᱟᱝ ᱜᱟᱱᱚᱜᱼᱟ ᱛᱤᱱᱟᱹᱜ ᱜᱟᱱ ᱪᱚᱝ ᱡᱚᱢ ᱧᱩ ᱠᱚᱦᱚᱸ ᱵᱟᱝ ᱜᱟᱱᱚᱜ ᱛᱟᱵᱚᱱᱟ ᱟᱨ ᱡᱟᱦᱟᱸ ᱫᱟᱨᱮ ᱨᱮ ᱡᱟᱦᱟᱱᱟᱜ ᱠᱚ ᱵᱟᱝ ᱡᱚᱜᱼᱟ ᱡᱩᱫᱤ ᱚᱱᱟ ᱫᱟᱨᱮ ᱨᱮ ᱯᱮ ᱫᱷᱟᱣ ᱠᱚ ᱫᱟᱞᱟ ᱯᱮ ᱫᱷᱟᱣ ᱮᱢ ᱫᱟᱞ ᱞᱮᱠᱷᱟᱱ ᱚᱱᱟ ᱫᱟᱨᱮ ᱨᱮ ᱡᱚ ᱦᱚᱸ ᱥᱟᱵᱚᱜᱚᱜᱼᱟ ᱚᱱᱟ ᱞᱮᱠᱟ ᱟᱨ ᱟᱭᱳ ᱦᱚᱲ ᱠᱚᱦᱚᱸ ᱦᱟᱢᱟᱞ ᱦᱚᱲᱢᱚ ᱦᱚᱲ ᱠᱚᱦᱚᱸ ᱩᱱᱠᱩ ᱪᱟᱸᱫᱚ ᱜᱟᱱᱦᱟᱜ ᱠᱚᱨᱮ ᱫᱚ ᱵᱟᱝ ᱠᱚ ᱡᱟᱦᱟᱱᱟᱜ ᱵᱟᱝᱠᱚ ᱠᱟᱹᱢᱤᱭᱟ ᱵᱟᱝᱠᱷᱟᱱ ᱟᱹᱰᱤᱜᱟᱱ ᱵᱟᱹᱲᱤᱡ ᱦᱚᱸ ᱦᱩᱭ ᱫᱟᱲᱮᱭᱟᱜᱼᱟ ᱵᱟᱹᱲᱤᱡᱚᱜᱼᱟ ᱱᱟᱣᱟ ᱦᱟᱯᱮᱱ ᱫᱤᱱ ᱜᱤᱫᱽᱨᱟᱹ ᱞᱟᱜᱟᱫ ᱚᱱᱟ ᱤᱫᱤ ᱠᱟᱛᱮᱫ ᱟᱭᱳ ᱦᱚᱲ ᱠᱚᱦᱚᱸ ᱟᱹᱲᱛᱤ ᱵᱟᱹᱲᱛᱤ ᱤᱱᱟᱹ ᱥᱚᱢᱚᱭ ᱨᱮᱫᱚ ᱡᱟᱦᱟᱱᱟᱜ ᱵᱟᱝᱠᱚ ᱠᱟᱹᱢᱤᱭᱟ ᱠᱟᱹᱢᱤ ᱞᱮᱠᱷᱟᱱ ᱚᱱᱟ ᱜᱟᱱᱦᱟᱣ ᱪᱟᱸᱫᱚᱣᱟᱜ ᱜᱚᱲᱦᱚᱱ ᱜᱮᱛᱟᱭ ᱩᱱᱫᱚ ᱪᱤᱛᱟᱹᱨᱚᱜᱼᱟ ᱚᱱᱟ ᱤᱫᱤ ᱛᱮ ᱚᱱᱟ ᱠᱚ ᱠᱟᱹᱢᱤ ᱫᱚ ᱵᱟᱝ ᱵᱩᱜᱤᱭᱟ ᱟᱨ ᱠᱚᱲᱟ ᱦᱚᱯᱚᱱ ᱠᱚᱦᱚᱸ ᱡᱟᱦᱟᱸ ᱟᱵᱚ ᱢᱟ ᱥᱟᱸᱜᱷᱟᱨ ᱠᱚᱦᱚᱸ ᱵᱚᱱ ᱥᱟᱸᱜᱷᱟᱨᱟ ᱡᱩᱫᱤ ᱟᱵᱚ ᱟᱸᱜ ᱥᱟᱨ ᱠᱚᱦᱚᱸ ᱵᱮᱱᱟᱣᱟ ᱤᱱᱟᱹ ᱠᱷᱟᱱ ᱫᱚ ᱪᱟᱸᱫᱚ ᱜᱟᱱᱦᱟᱜ ᱦᱤᱞᱳᱜ ᱟᱵᱚ ᱟᱸᱜ ᱞᱟᱹᱜᱤᱫ ᱢᱟᱸᱜ ᱠᱚᱦᱚᱸ ᱯᱮ ᱫᱷᱟᱣ ᱵᱚᱱ ᱢᱟᱜᱟ ᱢᱟᱸᱜ ᱟᱜᱼᱟ ᱟᱨ ᱚᱱᱟᱫᱚ ᱵᱮᱱᱟᱣ ᱠᱟᱛᱮᱫ ᱚᱱᱟᱫᱚ ᱟᱹᱰᱤ ᱥᱟᱹᱜᱩᱱᱟᱱ ᱥᱟᱹᱜᱩᱱᱟᱱ ᱟᱸᱜ ᱥᱟᱨ ᱢᱮᱱᱛᱮ ᱦᱩᱭᱩᱜᱼᱟ ᱟᱨ ᱚᱱᱟ ᱟᱸᱜ ᱥᱟᱨ ᱛᱮ ᱡᱟᱦᱟᱱᱟᱜ ᱮᱢ ᱛᱮᱨᱟᱝ ᱞᱮᱠᱷᱟᱱ ᱵᱟᱝ ᱛᱩᱧ ᱞᱮᱠᱷᱟᱱ ᱚᱱᱟ ᱥᱟᱹᱜᱩᱱ ᱦᱩᱭ ᱫᱟᱲᱮᱭᱟᱜᱼᱟ ᱢᱮᱱᱛᱮ ᱚᱱᱟ ᱠᱚᱦᱚᱸ ᱟᱵᱚᱣᱟᱜ ᱯᱟᱹᱛᱭᱟᱹᱣ ᱢᱮᱱᱟᱜ ᱠᱟᱜᱼᱟ ᱟᱨᱵᱚᱱ ᱱᱚᱜᱼᱚᱸᱭ ᱧᱮᱞ ᱦᱚᱸᱵᱚᱱ ᱧᱮᱞ ᱫᱟᱲᱮᱭᱟᱠᱟᱜ ᱜᱮᱭᱟ ᱚᱱᱟ ᱤᱫᱤ ᱠᱟᱛᱮᱫ ᱟᱫᱚ ᱱᱚᱣᱟ ᱠᱩᱱᱟᱹᱢᱤ ᱪᱟᱸᱫᱚ ᱯᱚᱨᱮ ᱜᱮ ᱜᱟᱱᱦᱟᱣ ᱜᱟᱱᱥᱟᱣ ᱥᱚᱢᱚᱭ ᱨᱮᱫᱚ ᱚᱱᱮ ᱚᱱᱠᱟᱱᱟᱜ ᱠᱚ ᱠᱟᱹᱢᱤ ᱦᱩᱭᱩᱜᱼᱟ ᱟᱨ ᱵᱟᱝ ᱞᱮᱠᱟᱱᱟᱜ ᱫᱚ ᱵᱟᱝ ᱠᱟᱹᱢᱤ ᱫᱚᱨᱠᱟᱨᱚᱜᱼᱟ